ᱴᱮᱠᱴᱟᱨ ᱠᱟᱹᱢᱤ ᱨᱮᱫᱚ ᱴᱮᱠᱴᱟᱨ ᱫᱚ ᱢᱟᱱᱮ ᱵᱚᱨᱥᱟ ᱥᱚᱢᱚᱭ ᱵᱮᱵᱚᱦᱟᱨ ᱦᱩᱭᱩᱜ ᱠᱟᱱᱟ ᱴᱮᱠᱴᱟᱨ ᱛᱮᱠᱷᱟᱱ ᱫᱚ ᱛᱟᱲᱟ ᱛᱟᱹᱲᱤ ᱪᱟᱥ ᱦᱩᱭᱩᱜ ᱠᱟᱱᱟ ᱱᱟᱦᱮᱞ ᱛᱮᱫᱚ ᱫᱮᱨᱤᱜᱼᱟ ᱚᱱᱟ ᱠᱷᱟᱹᱛᱤᱨ ᱴᱮᱠᱴᱟᱨ ᱛᱮᱫᱚ ᱴᱮᱠᱴᱟᱨ ᱱᱚᱶᱟ ᱠᱷᱟᱹᱛᱤᱨ ᱜᱚᱲᱚᱭ ᱮᱢᱚᱜ ᱠᱟᱱᱟ ᱛᱟᱲᱟᱛᱟᱹᱲᱤ ᱪᱟᱥ ᱦᱩᱭᱩᱜ ᱠᱟᱱᱟ ᱱᱮᱛᱟᱨ ᱫᱚ ᱡᱚᱛᱚ ᱦᱚᱲ ᱴᱮᱠᱴᱟᱨ ᱛᱮᱠᱚ ᱪᱟᱥ ᱮᱫᱟ ᱮᱸᱰᱮ ᱠᱷᱟᱱ ᱛᱟᱲᱟ ᱛᱟᱹᱲᱤ ᱪᱟᱥ ᱠᱟᱹᱢᱤ ᱦᱩᱭᱩᱜ ᱠᱟᱱᱟ ᱟᱨ ᱯᱷᱳᱱ ᱫᱚ ᱦᱩᱭᱩᱜ ᱠᱟᱱᱟ ᱥᱟᱹᱜᱤᱧ ᱫᱤᱥᱚᱢ ᱨᱮᱱᱟᱜ ᱢᱟᱱᱮ ᱦᱟᱸᱰᱮ ᱱᱟᱰᱮᱱᱟᱜ ᱠᱷᱳᱵᱚᱨ ᱠᱚ ᱧᱟᱢᱚᱜᱚᱜ ᱠᱟᱱᱟ ᱡᱟᱦᱟᱸ ᱠᱚᱫᱚ ᱚᱱᱞᱟᱭᱤᱱ ᱦᱚᱸ ᱠᱟᱹᱢᱤ ᱜᱟᱱᱚᱜ ᱠᱟᱱᱟ ᱯᱷᱳᱱᱛᱮ ᱚᱯᱞᱟᱭᱤᱱ ᱦᱚᱸ ᱠᱟᱹᱢᱤ ᱜᱟᱱᱚᱜ ᱠᱟᱱᱟ